ᱟᱞᱮ ᱫᱚ ᱪᱮᱫ ᱯᱚᱨᱚᱵᱽ ᱫᱷᱚᱨᱚᱱᱚᱜ ᱠᱟᱱ ᱟᱞᱮ ᱫᱚᱞᱮ ᱥᱚᱦᱚᱨᱟᱭ ᱯᱚᱨᱚᱵᱽ ᱡᱚᱠᱷᱚᱱ ᱞᱮ ᱢᱟᱱᱟᱣᱟ ᱡᱟᱦᱮᱨ ᱛᱷᱟᱱ ᱫᱚᱞᱮ ᱡᱮᱨᱮᱲ ᱥᱟᱯᱷᱟᱭᱟ ᱢᱟᱺᱡᱷᱤ ᱛᱷᱟᱱ ᱫᱚᱞᱮ ᱡᱮᱨᱮᱲ ᱥᱟᱯᱷᱟᱭᱟ ᱡᱟᱦᱮᱨ ᱛᱷᱟᱱ ᱫᱚ ᱟᱹᱰᱤ ᱢᱚᱡᱽ ᱥᱟᱡᱽ ᱥᱟᱯᱲᱟᱣ ᱠᱟᱛᱮᱫ ᱠᱚ ᱥᱟᱡᱟᱣᱟ ᱵᱚᱥᱩᱵ ᱛᱮᱠᱚ ᱫᱟᱵᱽᱼᱟ ᱢᱚᱡᱽ ᱜᱮ ᱡᱷᱟᱢᱠᱟ ᱡᱷᱟᱹᱠᱩᱨ ᱠᱚ ᱫᱟᱵᱽᱼᱟ ᱟ ᱟᱹᱰᱤ ᱨᱟᱹᱥᱠᱟᱹ ᱥᱟᱛᱮᱜ ᱞᱮ ᱢᱟᱱᱟᱣᱟ ᱟᱨ ᱟᱹᱛᱩ ᱦᱚᱲ ᱠᱚ ᱡᱚᱛᱚ ᱥᱟᱹᱢᱤᱞ ᱠᱟᱛᱮᱫ ᱟᱞᱮᱭᱟᱜ ᱯᱚᱨᱚᱵᱽ ᱨᱮᱫᱚ ᱰᱷᱮᱨ ᱥᱮ ᱰᱷᱮᱨ ᱦᱚᱲ ᱢᱚᱡᱽ ᱛᱮᱜᱮᱞᱮ ᱢᱟᱱᱟᱣᱟ ᱟᱞᱮ ᱫᱚ ᱥᱚᱦᱚᱨᱟᱭ ᱯᱚᱨᱚᱵᱽ ᱟᱞᱮ ᱞᱮ ᱵᱚᱸᱜᱟᱼᱵᱩᱨᱩᱜᱼᱟ ᱩᱢ ᱦᱤᱞᱳᱜ ᱫᱚᱞᱮ ᱩᱢ ᱰᱟᱹᱵᱽᱨᱟᱹᱜᱼᱟ ᱤᱱᱟᱹ ᱛᱟᱭᱚᱢ ᱫᱚᱥᱟᱨ ᱫᱟᱠᱟᱭ ᱦᱤᱞᱳᱜ ᱫᱚᱞᱮ ᱵᱚᱸᱜᱟᱜᱼᱟ ᱜᱳᱲᱟ ᱨᱮᱞᱮ ᱵᱚᱸᱜᱟᱼᱟ

ᱠᱷᱚᱸᱰ ᱞᱮ ᱵᱮᱱᱟᱣᱟ ᱢᱚᱡᱽ ᱜᱮ ᱠᱩᱥᱤ ᱟᱹᱥᱠᱟᱹ ᱛᱮ ᱯᱮᱲᱟ ᱯᱨᱚᱵᱷᱩ ᱠᱚ ᱥᱟᱱᱟᱢ ᱠᱚ ᱥᱟᱶᱛᱮ ᱟᱞᱮ ᱫᱚ ᱢᱩᱨᱛᱤ ᱢᱩᱴᱷᱟᱹᱱ ᱠᱚᱫᱚ ᱵᱟᱞᱮ ᱯᱩᱡᱟᱹ ᱟᱠᱚᱣᱟ ᱟᱞᱮ ᱫᱚ ᱟᱞᱮᱭᱟᱜ ᱯᱚᱨᱚᱵᱽ ᱜᱮᱞᱮ ᱯᱩᱡᱟᱹᱣᱟᱹᱜᱼᱟ ᱡᱟᱦᱮᱨ ᱛᱷᱟᱱ ᱢᱟᱺᱡᱷᱤ ᱛᱷᱟᱱ ᱜᱮ ᱟᱞᱮᱭᱟᱜ ᱟᱥᱚᱞ ᱢᱩᱴᱷᱟᱹᱱ ᱫᱚ ᱚᱱᱟ ᱠᱟᱱ ᱛᱟᱞᱮ ᱜᱮᱭᱟ ᱚᱱᱟ ᱠᱷᱚᱱ ᱮᱴᱟᱜ ᱨᱮᱫᱚ ᱵᱟᱞᱮ ᱯᱩᱡᱟᱹᱭᱟ ᱢᱩᱴᱷᱟᱹᱱ ᱠᱚᱫᱚ ᱵᱟᱞᱮ ᱯᱩᱡᱟᱹ ᱵᱟᱲᱟ ᱟᱠᱚᱣᱟ